ᱤᱧᱫᱚ ᱟᱸᱠᱟᱣ ᱵᱟᱨᱮ ᱛᱮᱫᱚ ᱤᱥᱠᱩᱞ ᱨᱮᱜᱮᱧ ᱟᱸᱠᱟ ᱵᱟᱲᱟᱣ ᱠᱟᱫᱟ ᱤᱥᱠᱩᱞ ᱨᱮ ᱦᱩᱭ ᱵᱟᱲᱟᱜᱼᱟ ᱪᱷᱚᱵᱤ ᱟᱸᱠᱟᱣ ᱠᱚ ᱛᱚ ᱩᱱ ᱨᱮᱜᱮ ᱟᱸᱠᱟᱣ ᱵᱟᱲᱟ ᱦᱩᱭ ᱠᱟᱱᱟ ᱮᱴᱟᱜ ᱨᱮᱫᱚ ᱵᱟᱝ ᱛᱚ ᱤᱥᱠᱩᱞ ᱠᱚᱨᱮᱜᱮ ᱚᱱᱠᱟ ᱪᱟᱱᱥ ᱧᱟᱢ ᱵᱟᱲᱟᱜᱼᱟ ᱩᱱ ᱨᱮᱜᱮ ᱚᱱᱠᱟ ᱟᱸᱠᱟᱣ ᱵᱟᱲᱟ ᱦᱩᱭ ᱠᱟᱱᱟ ᱟᱨ ᱟᱸᱠᱟᱣ ᱠᱟᱛᱮ ᱫᱟᱲᱮ ᱦᱚᱸ ᱦᱩᱭ ᱠᱟᱱ ᱜᱮᱭᱟ ᱡᱮᱴᱩᱠᱩ ᱫᱟᱲᱮ ᱟᱹᱧ ᱤᱱᱟᱹᱜ ᱜᱟᱱ ᱫᱩᱧ ᱫᱟᱲᱮᱭᱟᱜ ᱜᱮᱭᱟ ᱚᱱᱮᱠ ᱠᱤᱪᱷᱩ ᱟᱸᱠᱟᱣ ᱵᱟᱲᱟ ᱦᱩᱭᱩᱜ ᱜᱮᱭᱟ ᱤᱥᱠᱩᱞ ᱠᱚ ᱚᱲᱟᱜ ᱠᱚ ᱫᱩᱣᱟᱹᱨ ᱠᱚ ᱡᱚᱛᱚᱱᱟᱜ ᱜᱮ ᱫᱟᱨᱮᱠᱚ ᱱᱟᱹᱲᱤᱠᱚ ᱡᱚᱛᱚᱱᱟᱜ ᱜᱮ ᱟᱸᱠᱟᱣ ᱞᱮᱠᱷᱟᱡ ᱫᱚ ᱤᱱᱟᱹ ᱠᱚᱜᱮ ᱤᱧ ᱫᱚ ᱪᱷᱚᱵᱤ ᱟᱸᱠᱟᱣ ᱨᱮᱫᱚᱧ ᱟᱸᱠᱟ ᱵᱟᱲᱟᱣ ᱠᱟᱫᱟ ᱟᱨ ᱟᱸᱠᱟᱣ ᱠᱟᱛᱮ ᱦᱚᱸ ᱢᱟᱥᱴᱟᱨ ᱠᱚᱦᱚᱸ ᱜᱚᱢᱠᱮ ᱠᱚᱦᱚᱸ ᱢᱟᱱᱮ ᱡᱚᱛᱚ ᱠᱚᱜᱮ ᱥᱟᱨᱦᱟᱣ ᱠᱚ ᱮᱢ ᱠᱟᱹᱫᱤᱧ ᱜᱮᱭᱟ ᱡᱮ ᱱᱚᱝᱠᱟ ᱜᱮ ᱟᱨᱚ ᱟᱸᱠᱟᱣ ᱠᱟᱛᱮ ᱞᱟᱦᱟ ᱥᱮᱜ ᱪᱟᱞᱟᱜ ᱢᱮ ᱪᱷᱚᱵᱤ ᱟᱸᱠᱟᱣ ᱟᱹᱰᱤ ᱵᱷᱟᱞᱮ ᱢᱮᱱᱟᱜ ᱛᱟᱢᱟ ᱟᱨ ᱟᱸᱠᱟᱣ ᱠᱟᱛᱮ ᱦᱚᱸ ᱠᱟᱹᱴᱤᱡ ᱟᱹᱰᱤ ᱥᱟᱨᱦᱟᱣ ᱠᱚ ᱮᱢ ᱠᱟᱹᱫᱤᱧ ᱜᱮᱭᱟ ᱜᱚᱢᱠᱮ ᱛᱟᱠᱚ ᱦᱚᱸ ᱛᱚ ᱱᱚᱣᱟ ᱪᱷᱚᱵᱤ ᱟᱸᱠᱟᱣ ᱵᱟᱨᱮ ᱛᱮᱫᱚ ᱤᱥᱠᱩᱞ ᱨᱮᱜᱮ ᱤᱧᱫᱩᱧ ᱟᱸᱠᱟ ᱵᱟᱲᱟ ᱠᱟᱫᱟ ᱮᱴᱟᱜ ᱨᱮᱫᱚ ᱵᱟᱝ ᱢᱟᱱᱮ ᱤᱥᱠᱩᱞᱨᱮ ᱚᱱᱠᱟ ᱞᱟᱹᱭ ᱵᱟᱲᱟᱭᱟᱠᱚ ᱡᱮ ᱪᱷᱚᱵᱤ ᱟᱸᱠᱟᱣ ᱛᱮᱦᱮᱧ ᱢᱮᱱᱟᱜ ᱛᱟᱯᱮᱭᱟ ᱩᱱᱨᱮᱜᱮ ᱧᱩᱛᱩᱢ ᱠᱚ ᱮᱢ ᱵᱟᱲᱟ ᱦᱩᱭ ᱠᱟᱱᱟ ᱡᱮ ᱪᱷᱚᱵᱤ ᱟᱸᱠᱟ ᱦᱮᱸ ᱛᱚᱵᱮ ᱱᱤᱡᱮᱨᱟᱜ ᱤᱪᱪᱷᱟᱹ ᱦᱚᱸ ᱢᱮᱱᱟᱜ ᱜᱮᱭᱟ ᱪᱷᱚᱵᱤ ᱟᱸᱠᱟ ᱢᱮᱱᱛᱮ ᱚᱱᱟ ᱥᱟᱞᱟᱜ ᱤᱧᱦᱚᱸ ᱟᱸᱠᱟᱣ ᱵᱟᱲᱟᱭ ᱜᱤᱭᱟᱹᱧ ᱟᱨ ᱮᱴᱟᱜ ᱨᱮᱫᱚ ᱚᱱᱠᱟ ᱪᱟᱱᱥ ᱵᱟᱝ ᱧᱟᱢ ᱠᱟᱱᱛᱮ ᱮᱴᱟᱜ ᱨᱮᱫᱚ ᱵᱟᱝ ᱟᱸᱠᱟᱣ ᱵᱟᱲᱟ ᱦᱩᱭ ᱠᱟᱱᱟ ᱤᱥᱠᱩᱞ ᱨᱮᱜᱮ ᱚᱱᱠᱟ ᱟᱸᱠᱟᱣ ᱵᱟᱲᱟ ᱦᱩᱭᱩᱜᱼᱟ